ᱦᱮᱸ ᱤᱧ ᱦᱚᱸ ᱟᱹᱰᱤ ᱜᱟᱱ ᱯᱮᱱᱴᱤᱝ ᱠᱟᱨᱰ ᱤᱧ ᱵᱮᱱᱟᱣ ᱠᱟᱫᱟ ᱟᱨ ᱜᱟᱛᱮ ᱠᱚ ᱱᱤᱭᱩ ᱵᱚᱪᱷᱚᱨᱤᱧ ᱮᱢ ᱟᱠᱟᱫ ᱠᱚᱣᱟ ᱟᱨ ᱤᱧ ᱠᱷᱩᱫ ᱤᱧᱟᱹᱜ ᱛᱤ ᱛᱮ ᱤᱧ ᱛᱮᱜᱤᱧ ᱵᱮᱱᱟᱣᱟ ᱟᱨ ᱜᱟᱛᱮ ᱠᱚᱧ ᱮᱢ ᱟᱠᱟᱫ ᱠᱚᱣᱟ ᱟᱨ ᱟᱹᱰᱤ ᱨᱟᱹᱥᱠᱟᱹ ᱛᱮᱜᱤᱧ ᱵᱮᱱᱟᱣᱟ ᱟᱨ ᱛᱤ ᱛᱮᱭᱟᱜ ᱵᱮᱱᱟᱣᱟᱜ ᱫᱚ ᱟᱹᱰᱤ ᱜᱮ ᱩᱭᱦᱟᱹᱨ ᱛᱟᱦᱮᱱᱟ ᱟᱨ ᱚᱱᱟ ᱫᱚ ᱡᱟᱦᱟᱸᱭ ᱜᱟᱛᱮᱢ ᱮᱢᱟᱭᱟ ᱩᱱᱤ ᱜᱟᱛᱮ ᱦᱚᱸ ᱡᱚᱵᱮ ᱧᱮᱞᱟ ᱛᱚᱵᱮ ᱜᱮ ᱩᱭᱦᱟᱹᱨ ᱢᱮᱭᱟᱭ

ᱚᱱᱟ ᱚᱱᱟ ᱨᱟᱹᱥᱠᱟᱹ ᱫᱚ ᱵᱷᱮᱜᱟᱨ ᱜᱮ ᱵᱩᱡᱷᱟᱹᱜᱼᱟ ᱛᱤ ᱛᱮ ᱵᱮᱱᱟᱣ ᱯᱮᱱᱴᱤᱝ ᱨᱮᱫᱚ ᱟᱨ ᱟᱹᱰᱤ ᱜᱮ ᱵᱟᱹᱲᱛᱤ ᱩᱭᱦᱟᱹᱨ ᱜᱚᱱᱚᱝ ᱢᱮᱱᱟᱜᱼᱟ ᱛᱤ ᱛᱮᱭᱟᱜ ᱵᱮᱱᱟᱣ ᱯᱮᱱᱴᱤᱝ ᱨᱮ